ᱥᱟᱱᱛᱟᱲᱤ ᱯᱟᱹᱨᱥᱤ ᱫᱚ ᱚᱥᱴᱨᱤᱠ ᱯᱟᱹᱨᱥᱤ ᱜᱷᱟᱨᱚᱸᱡᱽ ᱨᱮᱭᱟᱜ ᱯᱟᱹᱨᱥᱤ ᱠᱟᱱᱟ ᱥᱟᱱᱛᱟᱲᱤ ᱯᱟᱹᱨᱥᱤ ᱛᱮ ᱨᱚᱲᱚᱜ ᱠᱟᱱ ᱩᱪᱪᱟᱨᱚᱱᱚᱜ ᱠᱟᱱ ᱢᱤᱫ ᱢᱤᱫᱴᱟᱝ ᱟᱹᱲᱟᱹ ᱠᱚᱫᱚ ᱢᱤᱫ ᱢᱤᱫᱴᱟᱝ ᱵᱷᱮᱜᱟᱨ ᱵᱷᱮᱜᱟᱨ ᱢᱮᱱᱮᱫ ᱛᱟᱦᱮᱱᱟ ᱟᱹᱭᱟᱹᱛ ᱨᱮ ᱵᱮᱵᱚᱦᱟᱨᱚᱜ ᱠᱟᱱ ᱟᱹᱲᱟᱹ ᱠᱚ ᱨᱮᱱᱟᱜ ᱚᱱᱟ ᱢᱮᱱᱮᱫ ᱫᱚ ᱩᱪᱪᱟᱨᱚᱱ ᱛᱟᱞᱟᱛᱮ ᱵᱩᱡᱷᱟᱹᱣ ᱧᱟᱢᱚᱜᱼᱟ